ᱟᱞᱮ ᱡᱷᱟᱲᱠᱷᱚᱸᱰ ᱨᱮᱦᱚᱸ ᱚᱱᱮᱠ ᱯᱨᱚᱠᱟᱨ ᱨᱮᱭᱟᱜ ᱟᱹᱰᱤ ᱦᱟᱥᱯᱟᱛᱟᱞ ᱢᱮᱱᱟᱜᱼᱟ ᱥᱮ ᱦᱟᱥᱯᱟᱛᱟᱞ ᱠᱷᱚᱡ ᱦᱚᱸ ᱟᱹᱰᱤ ᱜᱚᱲᱚᱞᱮ ᱧᱟᱢ ᱮᱫᱟ ᱵᱚᱞᱮ ᱠᱤᱪᱷᱩ ᱠᱤᱪᱷᱩᱦᱟᱥᱯᱟᱛᱟᱞ ᱨᱮᱫᱚ ᱚᱠᱟ ᱫᱚ ᱯᱷᱨᱤ ᱛᱮᱠᱚ ᱨᱟᱱᱮᱜ ᱞᱮᱭᱟ ᱟᱨ ᱚᱠᱟ ᱫᱚ ᱯᱚᱭᱥᱟ ᱦᱚᱸ ᱞᱟᱜᱟᱣᱟᱞᱮ ᱠᱟᱱᱟ ᱡᱟᱜᱮ ᱫᱚ ᱨᱟᱱ ᱵᱟᱠᱷᱨᱟ ᱠᱚ ᱟᱨ ᱰᱟᱠᱴᱚᱨ ᱟᱹᱰᱤ ᱢᱚᱡᱽ ᱢᱮᱱᱟᱜ ᱠᱚᱣᱟ ᱵᱚᱞᱮ ᱰᱟᱠᱴᱚᱨ ᱦᱚᱸ ᱥᱟᱹᱦᱤ ᱥᱚᱦᱚᱢᱚᱛ ᱨᱟᱱ ᱠᱚ ᱮᱢᱚᱜ ᱠᱟᱱᱟ ᱨᱟᱱᱜᱮ ᱟᱨ ᱢᱚᱡᱽ ᱜᱮ ᱦᱟᱥᱯᱟᱛᱟᱞ ᱠᱷᱚᱱᱞᱮ ᱵᱮᱥ ᱦᱮᱡ ᱠᱟᱱᱟ ᱟᱨ ᱱᱤᱛ ᱫᱷᱟᱹᱵᱤᱡᱽᱛᱮ ᱱᱚᱣᱟ ᱫᱤᱥᱚᱢ ᱨᱮ ᱦᱟᱸᱜ ᱢᱚᱡᱽ ᱜᱮ ᱪᱟᱞᱟᱣ ᱞᱮᱱᱠᱷᱟᱡ ᱥᱮ ᱨᱩᱣᱟᱹ ᱠᱚᱦᱚᱸ ᱟᱹᱰᱤ ᱠᱚᱢ ᱦᱩᱭᱩᱜᱼᱟ ᱚᱱᱟ ᱤᱭᱟᱹᱛᱮ ᱟᱞᱮ ᱡᱷᱟᱲᱠᱷᱚᱸᱰ ᱨᱮᱫᱚ ᱯᱷᱨᱤ ᱛᱮᱦᱚᱸ ᱨᱟᱱ ᱦᱩᱭᱩᱜ ᱠᱟᱱ ᱜᱮᱭᱟ ᱦᱟᱥᱯᱟᱛᱟᱞ ᱨᱮᱦᱚᱸ ᱟᱨ ᱟᱹᱰᱤ ᱢᱚᱡᱽ ᱥᱮ ᱢᱚᱡᱽ ᱠᱚ ᱨᱟᱱᱮᱫ ᱠᱚᱣᱟ ᱱᱚᱝᱠᱟ ᱜᱮ ᱡᱮᱢᱚᱱ ᱵᱚᱞᱮ ᱨᱩᱣᱟᱹ ᱦᱟᱹᱥᱩ ᱵᱟᱝ ᱦᱩᱭᱩᱜ ᱱᱚᱣᱟ ᱡᱷᱟᱲᱠᱷᱚᱸᱰ ᱫᱤᱥᱚᱢ ᱨᱮᱫᱚ ᱚᱱᱟ ᱤᱭᱟᱹᱛᱮ ᱟᱹᱰᱤᱧ ᱠᱩᱥᱤᱭᱟᱜᱼᱟ ᱟᱨ ᱥᱮ ᱟᱹᱰᱤ ᱨᱟᱹᱥᱠᱟᱹᱧ ᱟᱹᱭᱠᱟᱹᱣᱟ ᱚᱱᱟᱛᱮ ᱥᱮ ᱰᱚᱠᱴᱚᱨ ᱠᱚ ᱢᱚᱡᱽ ᱢᱚᱡᱽ ᱨᱟᱱ ᱠᱚ ᱮᱢᱚᱜ ᱠᱟᱱᱟ ᱦᱟᱥᱯᱟᱛᱟᱞ ᱨᱮ ᱦᱟᱥᱯᱟᱛᱟᱞ ᱫᱚ ᱟᱹᱰᱤ ᱥᱩᱨ ᱥᱩᱨ ᱛᱮᱜᱮ ᱢᱮᱱᱟᱜᱼᱟ ᱯᱟᱹᱠᱩᱲᱤᱭᱟ ᱨᱮ ᱢᱮᱱᱟᱜ ᱛᱟᱞᱮᱭᱟ ᱦᱟᱥᱯᱟᱛᱟᱞ ᱫᱚ ᱚᱱᱟ ᱦᱟᱥᱯᱟᱛᱟᱞ ᱨᱮᱢᱟ ᱯᱷᱨᱤ ᱦᱟᱥᱯᱟᱛᱟᱞ ᱚᱸᱰᱮ ᱦᱚᱸ ᱨᱟᱱ ᱢᱚᱡᱽ ᱜᱮᱠᱚ ᱮᱢᱚᱜ ᱠᱟᱱᱟ ᱚᱱᱟ ᱠᱚ ᱨᱟᱱ ᱮᱢ ᱵᱟᱲᱟ ᱠᱟᱛᱮᱫ ᱜᱮ ᱟᱭᱢᱟ ᱞᱮᱠᱟᱱ ᱨᱳᱜᱤ ᱠᱚ ᱢᱚᱡᱽ ᱠᱟᱱᱟ ᱚᱱᱟᱛᱮ ᱦᱟᱥᱯᱟᱛᱟᱞ ᱫᱚ ᱟᱹᱰᱤᱜᱤᱧ ᱠᱩᱥᱤᱭᱟᱜᱼᱟ